ᱦᱮᱸ ᱦᱮᱞᱳ ᱤᱭᱟᱹ ᱦᱮᱸ ᱪᱮᱫ ᱟᱫᱟ ᱦᱮᱸ ᱟᱫᱚ ᱤᱧ ᱠᱚᱭᱮᱠᱴᱤ ᱠᱟᱜᱚᱡᱽ ᱤᱧ ᱡᱮᱨᱚᱠᱥ ᱤᱧ ᱢᱮᱱᱫᱟ ᱡᱮ ᱡᱮᱨᱚᱠᱥ ᱠᱟᱛᱤᱧᱟᱢ ᱟᱫᱚᱧ ᱢᱮᱱᱫᱟ ᱪᱮᱫ ᱟᱫᱚ ᱢᱚᱡᱽ ᱜᱮ ᱡᱮᱨᱚᱠᱥᱚᱜ ᱠᱟᱱᱟ ᱛᱚ ᱨᱚᱝᱜᱤᱱ ᱤᱧ ᱠᱷᱚᱡᱚᱜ ᱠᱟᱱᱟ ᱨᱚᱝᱜᱤᱱ ᱤᱧ ᱠᱷᱚᱡᱚᱜ ᱠᱟᱱᱟ ᱢᱚᱡᱽ ᱜᱮ ᱦᱮᱸ ᱟᱫᱚ ᱯᱚᱭᱥᱟ ᱫᱚ ᱪᱮᱫ ᱞᱮᱠᱟᱢ ᱦᱟᱛᱟᱣᱮᱫᱟ ᱥᱟᱫᱟᱣᱟᱜ ᱫᱚ ᱪᱮᱫ ᱞᱮᱠᱟ ᱨᱚᱝᱜᱤᱱᱟᱜ ᱫᱚ ᱪᱮᱫ ᱞᱮᱠᱟ ᱦᱮᱸ ᱟᱨ ᱴᱷᱤᱠ ᱜᱮᱭᱟ ᱛᱟᱦᱚᱞᱮ ᱚᱱᱠᱟ ᱜᱮ ᱡᱮᱨᱚᱠᱥ ᱠᱟᱹᱛᱤᱧ ᱢᱮ ᱦᱮᱸ ᱫᱚᱥ ᱠᱚᱯᱤ ᱫᱚᱥᱴᱤ ᱠᱚᱯᱤ ᱞᱟᱜᱟᱣ ᱤᱧᱟ ᱤᱱᱠᱟ ᱪᱟᱨᱴᱟ ᱱᱟᱜᱟᱫ ᱤᱧ ᱪᱟᱞᱟᱜᱼᱟ ᱥᱟᱨᱟᱫᱤᱱᱠᱷᱩᱞᱟᱹᱣ ᱜᱮ ᱛᱟᱦᱮᱱ ᱠᱟᱱ ᱛᱟᱢᱟ ᱟᱪᱪᱷᱟ ᱴᱷᱤᱠ ᱜᱮᱭᱟ ᱪᱟᱨᱴᱟ ᱫᱤᱠᱮ ᱦᱟᱸᱜ ᱪᱟᱞᱟᱜ ᱠᱟᱱᱟ ᱛᱚᱵᱮ ᱦᱮᱸ